ᱜᱚᱢᱠᱮ ᱡᱚᱦᱟᱨ ᱤᱧ ᱴᱤᱠᱟᱨᱟᱢ ᱴᱩᱰᱩᱧ ᱢᱮᱱᱮᱫ ᱛᱟᱦᱮᱸᱫ ᱤᱧᱟᱹᱜ ᱚᱲᱟᱜ ᱨᱮ ᱛᱮᱦᱮᱧ ᱜᱮᱥ ᱵᱟᱹᱱᱩᱜᱼᱟ ᱟᱫᱚ ᱜᱮᱥ ᱰᱮᱞᱤᱵᱷᱟᱨᱤ ᱨᱮᱱᱟᱜ ᱢᱮᱱᱟᱜᱼᱟ ᱚᱱᱟ ᱜᱮᱥ ᱰᱮᱞᱤᱵᱷᱟᱨᱤ ᱫᱚ ᱛᱮᱦᱮᱧ ᱵᱩᱨᱜᱤ ᱢᱟᱨᱟ ᱚᱱᱟ ᱪᱷᱚᱠᱚᱨᱮ ᱦᱩᱱᱟᱹᱝ ᱰᱮᱞᱤᱵᱷᱟᱨᱤᱭᱟᱹᱧ ᱠᱷᱟᱱ ᱤᱧ ᱱᱤᱛᱳᱜ ᱟᱹᱰᱤᱡᱳᱨ ᱟᱱᱟᱴ ᱮᱴᱠᱮᱴᱚᱬᱮᱨᱤᱧ ᱯᱟᱲᱟᱣ ᱟᱠᱟᱱᱟ ᱜᱮᱥ ᱵᱟᱝᱛᱮ ᱫᱟᱠᱟ ᱵᱟᱹᱱᱩᱜᱼᱟ ᱵᱟᱭ ᱪᱚᱸᱫᱟ ᱟᱠᱟᱱᱟ ᱟᱨ ᱪᱮᱫ ᱡᱚᱠᱷᱤᱭᱟᱹ ᱦᱚᱸ ᱥᱩᱨ ᱨᱮ ᱚᱱᱠᱟᱱ ᱥᱩᱵᱤᱫᱷᱟ ᱵᱟᱹᱱᱩᱜᱼᱟ ᱚᱱᱟ ᱠᱷᱟᱹᱛᱤᱨ ᱜᱮᱥ ᱟᱹᱞᱤᱧ ᱵᱮᱱ ᱟᱹᱜᱩ ᱟᱹᱞᱤᱧᱟ ᱚᱱᱟ ᱜᱮᱥ ᱵᱮᱱ ᱟᱹᱜᱩ ᱟᱹᱞᱤᱧ ᱠᱷᱟᱱ ᱱᱤᱛᱳᱜ ᱟᱹᱞᱤᱧ ᱚᱱᱟᱨᱮ ᱜᱮᱥᱛᱮ ᱫᱟᱠᱟᱞᱤᱧ ᱪᱚᱸᱫᱟᱭᱟ ᱟᱨ ᱟᱱᱟᱴ ᱫᱚ ᱚᱱᱟᱜᱮ ᱡᱮ ᱜᱮᱥ ᱵᱟᱝᱛᱮ ᱛᱮᱦᱮᱧ ᱤᱧᱟᱹᱜ ᱫᱷᱟᱪ ᱦᱟᱸᱜ ᱯᱩᱲᱭᱟᱹᱜ ᱠᱟᱱᱟ ᱟᱫᱚ ᱚᱱᱟ ᱜᱮᱥ ᱨᱮᱭᱟᱜ ᱥᱩ ᱵᱮᱵᱚᱥᱛᱷᱟ ᱟᱹᱵᱤᱱ ᱵᱤᱱ ᱠᱚᱨᱟᱣ ᱟᱹᱞᱤᱧᱟ ᱵᱟᱝᱠᱷᱟᱱ ᱟᱹᱰᱤ ᱡᱳᱨ ᱟᱱᱟᱴ ᱮᱴᱠᱮᱴᱚᱬᱮ ᱞᱤᱧ ᱧᱟᱢᱮᱜᱼᱟ ᱟᱨ ᱛᱤᱱᱟᱹᱜ ᱯᱩᱭᱥᱟᱹ ᱯᱟᱲᱟᱜ ᱠᱟᱱᱟ ᱚᱱᱟᱫᱚ ᱯᱷᱳᱱ ᱯᱮ ᱛᱮᱞᱤᱧ ᱵᱷᱮᱡᱟ ᱟᱹᱵᱤᱱᱟ ᱟᱞᱮ ᱱᱤᱛᱳᱜ ᱮᱸᱜᱟᱼᱦᱚᱯᱚᱱ ᱡᱚᱛᱚ ᱨᱮᱸᱜᱮᱡ ᱨᱮᱞᱮ ᱛᱟᱦᱮᱸ ᱠᱚᱜ ᱠᱟᱱᱟ ᱱᱤᱭᱟᱹᱜᱮ ᱢᱟ ᱟᱹᱵᱤᱱ ᱩᱥᱟᱹᱨᱟ ᱥᱟᱹᱦᱤᱡ ᱵᱤᱱ ᱵᱮᱵᱚᱥᱛᱷᱟ ᱟᱹᱞᱤᱧᱟ ᱜᱮᱥ ᱵᱟᱨᱮᱛᱮ ᱠᱟᱛᱷᱟ ᱜᱮ ᱱᱚᱣᱟᱜᱮ ᱟᱹᱵᱤᱱ ᱴᱷᱮᱡ ᱱᱮᱦᱚᱨ ᱛᱟᱦᱮᱭᱮᱱᱟ